ᱱᱟᱦᱟᱜ ᱡᱩᱜᱽᱨᱮ ᱟᱵᱚ ᱡᱟᱦᱟᱸ ᱦᱮᱰᱯᱷᱳᱱ ᱠᱚᱵᱚᱱ ᱭᱩᱥ ᱫᱟ ᱚᱱᱟ ᱠᱚᱫᱚ ᱵᱟᱝ ᱭᱩᱥ ᱜᱮ ᱵᱷᱟᱜᱮᱭᱟ ᱪᱮᱫᱟᱜ ᱵᱟᱝᱥᱮ ᱟᱵᱚᱣᱟᱜ ᱩᱢᱮᱨ ᱡᱚᱠᱷᱚᱱ ᱵᱮᱥᱤ ᱪᱟᱞᱟᱜᱼᱟ ᱛᱚᱠᱷᱚᱱ ᱟᱵᱚᱣᱟᱜ ᱞᱩᱛᱩᱨ ᱨᱮ ᱟᱹᱰᱤᱜᱟᱱ ᱤᱯᱷᱮᱠᱴ ᱯᱟᱲᱟᱜᱼᱟ ᱩᱢᱮᱨ ᱦᱩᱭ ᱥᱟᱶ ᱥᱟᱶᱛᱮ ᱟᱵᱚᱣᱟᱜ ᱞᱩᱛᱩᱨ ᱯᱩᱨᱟᱹ ᱠᱚᱢᱡᱩᱨᱤᱜᱼᱟ ᱟᱨ ᱟᱵᱚ ᱢᱚᱡᱽ ᱛᱮ ᱡᱟᱦᱟᱱ ᱠᱟᱛᱷᱟ ᱜᱮ ᱵᱟᱵᱚᱱ ᱟᱸᱡᱚᱢ ᱫᱟᱲᱮᱭᱟᱜᱼᱟ